ᱤᱧ ᱟᱹᱰᱤᱜᱟᱱ ᱠᱷᱮᱞᱳᱰᱤᱭᱟᱱ ᱠᱩᱧ ᱩᱨᱩᱢ ᱠᱚᱜᱮᱭᱟ ᱡᱟᱦᱟᱸ ᱫᱚ ᱠᱤᱨᱠᱮᱴ ᱠᱚ ᱠᱷᱮᱞᱟ ᱵᱤᱨᱟᱴ ᱠᱳᱦᱞᱤ ᱥᱚᱪᱤᱱ ᱴᱮᱱᱰᱩᱞᱠᱟᱨ ᱥᱳᱨᱚᱵᱷ ᱜᱟᱝᱜᱩᱞᱤ ᱩᱱᱠᱩ ᱠᱷᱮᱞᱳᱰ ᱠᱟᱛᱮᱜ ᱴᱟᱠᱟ ᱯᱚᱭᱥᱟ ᱧᱟᱢ ᱠᱟᱛᱮᱜ ᱟᱠᱚᱣᱟᱜ ᱡᱤᱵᱤᱠᱟ ᱠᱚ ᱪᱟᱞᱟᱣ ᱜᱮᱭᱟ ᱟᱨ ᱡᱟᱦᱟᱸᱭ ᱫᱚ ᱯᱷᱩᱴᱵᱚᱞ ᱠᱚ ᱠᱷᱮᱞᱳᱰᱚᱜ ᱜᱮᱭᱟ ᱩᱱᱠᱩ ᱦᱚᱧ ᱪᱤᱱᱦᱟᱹᱣ ᱠᱚᱣᱟ ᱢᱮᱥᱤ ᱦᱟᱨᱟᱫᱷᱚᱱᱟ ᱮᱭᱟᱝ ᱦᱤᱭᱩᱢ ᱢᱟᱥᱲᱤᱱᱳ ᱩᱱᱠᱩ ᱠᱷᱮᱞᱳᱰ ᱠᱟᱛᱮᱜ ᱴᱟᱠᱟ ᱯᱚᱭᱥᱟ ᱧᱟᱢ ᱠᱟᱛᱮᱜ ᱟᱠᱚᱣᱟᱜ ᱡᱤᱵᱤᱠᱟ ᱠᱚ ᱪᱟᱞᱟᱣ ᱜᱮᱭᱟ ᱩᱱᱠᱩ ᱚᱱᱟ ᱴᱟᱠᱟ ᱯᱚᱭᱥᱟ ᱧᱟᱢ ᱠᱟᱛᱮᱜ ᱚᱱᱟᱛ ᱟᱥᱨᱚᱢ ᱠᱚᱨᱮᱜ ᱠᱚ ᱫᱟᱱ ᱵᱟᱲᱟᱭ ᱜᱮᱭᱟ